ᱥᱟᱱᱛᱟᱞ ᱥᱚᱢᱟᱡᱽ ᱨᱮᱭᱟᱜ ᱥᱤᱨᱤᱧ ᱢᱟ ᱮᱱᱛᱮᱫ ᱡᱚᱛᱚᱜᱤᱧ ᱠᱩᱥᱤᱭᱟᱜ ᱵᱤᱥᱮᱥ ᱠᱚᱨᱮ ᱫᱚ ᱴᱨᱟᱰᱤᱥᱚᱱᱟᱞ ᱢᱚᱰᱟᱨᱱ ᱦᱚᱸ ᱱᱤᱛᱳᱜ ᱫᱚ ᱢᱚᱰᱷᱟᱨᱱ ᱡᱩᱜᱽ ᱠᱟᱱᱟ ᱛᱚ ᱢᱚᱰᱟᱨᱱ ᱦᱚᱸ ᱠᱩᱥᱤᱭᱟᱜ ᱦᱩᱭᱩᱜ ᱠᱟᱱᱟ ᱢᱚᱰᱟᱨᱱ ᱦᱚᱸ ᱫᱚᱨᱠᱟᱨ ᱢᱮᱱᱟᱜᱼᱟ ᱢᱮᱱᱠᱷᱟᱱ ᱨᱟᱹᱥᱠᱟᱹ ᱫᱚ ᱴᱨᱟᱰᱤᱥᱚᱱᱟᱞ ᱛᱮᱜᱮ ᱵᱟᱹᱲᱛᱤ ᱫᱚ ᱪᱮᱫᱟᱜ ᱥᱮ ᱚᱱᱟ ᱫᱚ ᱟᱹᱰᱤ ᱞᱮᱜᱮᱢ ᱨᱮ ᱮᱱᱮᱡ ᱦᱚᱸ ᱢᱮᱱᱟᱜᱼᱟ ᱨᱩ ᱦᱚᱸ ᱟᱹᱰᱤ ᱱᱟᱯᱟᱭ ᱵᱩᱡᱷᱟᱹᱜᱼᱟ ᱟᱨ ᱛᱟᱹᱨᱭᱟᱹ ᱥᱟᱰᱮ ᱠᱚᱦᱚᱸ ᱛᱟᱨᱯᱚᱨᱮ ᱵᱟᱱᱟᱢ ᱟᱭᱢᱟ ᱥᱚᱨᱚᱧᱡᱟᱢ ᱢᱮᱱᱟᱜᱼᱟ ᱟᱹᱰᱤ ᱢᱚᱡᱽᱼᱢᱚᱡᱽ ᱡᱤᱱᱤᱥ ᱡᱮᱢᱚᱱ ᱵᱟᱦᱟ ᱵᱟᱦᱟ ᱥᱤᱨᱤᱧ ᱫᱚ ᱟᱹᱰᱤ ᱤᱧᱟᱹᱜ ᱦᱚᱸ ᱯᱨᱤᱭᱚ ᱥᱤᱨᱤᱧ ᱠᱟᱱ ᱜᱮᱭᱟ ᱢᱮᱱᱠᱷᱟᱱ ᱠᱚᱴᱷᱤᱱ ᱜᱮ ᱨᱮᱦᱚᱸ ᱢᱮᱱᱠᱷᱟᱱ ᱟᱹᱰᱤ ᱠᱚᱢ ᱜᱮ ᱟᱸᱡᱚᱢ ᱧᱟᱢᱚᱜᱼᱟ ᱢᱮᱱᱠᱷᱟᱱ ᱫᱚ ᱟᱹᱰᱤ ᱟᱹᱰᱤ ᱢᱟᱱᱮ ᱢᱟᱱᱮᱜᱼᱟ ᱥᱮ ᱡᱮᱢᱚᱱ ᱚᱠᱟ ᱠᱚ ᱥᱤᱨᱤᱧ ᱨᱤᱧ ᱛᱟᱦᱮᱱᱟ ᱤᱧ ᱦᱚᱸ ᱡᱚᱠᱷᱚᱱ ᱢᱟᱱᱮ ᱤᱧᱟᱹᱜ ᱤᱧᱟᱹᱜ ᱜᱚᱱᱚᱝ ᱴᱟᱠᱟ ᱠᱚ ᱤᱫᱤᱭ ᱦᱤᱞᱟᱹᱜ ᱥᱩᱱᱩᱢ ᱥᱟᱥᱟᱝ ᱠᱚ ᱚᱡᱚᱜ ᱠᱟᱛᱮᱫ ᱠᱚ ᱟᱫᱚ ᱤᱧ ᱫᱚ ᱮᱢᱚᱱ ᱚᱱᱟ ᱥᱤᱨᱤᱧ ᱟᱸᱡᱚᱢ ᱠᱟᱛᱮᱫ ᱮᱠᱟᱞ ᱟᱹᱰᱤ ᱢᱟᱨᱮ ᱫᱤᱱ ᱨᱮᱧ ᱜᱩᱱᱟᱹᱱ ᱪᱟᱞᱟᱣ ᱞᱮᱱᱟ ᱟᱨᱠᱤ ᱡᱮ ᱟᱹᱰᱤ ᱯᱤᱞᱪᱩ ᱦᱟᱲᱟᱢ ᱯᱤᱞᱪᱩ ᱵᱩᱲᱦᱤ ᱨᱮᱱ ᱦᱚᱯᱚᱱ ᱪᱮᱫᱞᱮᱠᱟ ᱠᱚ ᱛᱟᱦᱮᱱᱟ ᱚᱱᱠᱟᱧ ᱵᱩᱡᱷᱟᱹᱣᱮᱫ ᱛᱟᱦᱮᱱᱟ ᱡᱮ ᱤᱧ ᱦᱚᱸ ᱚᱠᱟ ᱡᱟᱭᱜᱟ ᱨᱮ ᱢᱤᱱᱟᱹᱧᱟ ᱟᱫᱚ ᱦᱚᱸᱜᱼᱚ ᱱᱚᱝᱠᱟᱱᱟᱜ ᱢᱤᱼᱢᱤᱫ ᱜᱚᱴᱮᱱ ᱢᱟᱱᱮ ᱥᱮᱨᱮᱧ ᱢᱮᱱᱟᱜᱼᱟ ᱟᱫᱚ ᱟᱹᱰᱤ ᱱᱟᱯᱟᱭ ᱵᱩᱡᱷᱟᱹᱜᱼᱟ ᱥᱚᱨᱦᱟᱭ ᱨᱮᱦᱚᱸ ᱵᱚᱭᱦᱟ ᱢᱤᱥᱨᱟ ᱧᱟᱯᱟᱢᱚᱜ ᱨᱮᱭᱟᱜ ᱠᱟᱱᱟ ᱟᱨ ᱫᱚᱝ ᱞᱟᱜᱽᱬᱮ ᱠᱚᱦᱚᱸ ᱢᱟᱱᱮ ᱫᱚᱝ ᱞᱟᱜᱽᱬᱮ ᱫᱚ ᱦᱩᱭᱩᱜ ᱠᱟᱱᱟ ᱢᱟᱱᱮ ᱠᱚᱲᱟᱼᱠᱩᱲᱤ ᱢᱤᱫᱴᱷᱮᱱ ᱧᱟᱯᱟᱢᱚᱜ ᱪᱮᱫᱞᱮᱠᱟ ᱛᱮᱠᱚ ᱧᱟᱯᱟᱢᱚᱜᱼᱟ ᱚᱱᱟ ᱠᱚ ᱨᱮᱭᱟᱜ ᱢᱟᱱᱮ ᱨᱮᱭᱟᱜ ᱥᱤᱨᱤᱧ ᱢᱮᱱᱟᱜᱼᱟ ᱟᱹᱰᱤ ᱢᱚᱡᱽᱼᱢᱚᱡᱽ ᱥᱤᱨᱤᱧ ᱠᱟᱱᱟ ᱠᱟᱨᱚᱱ ᱫᱚ ᱦᱩᱭᱩᱜ ᱠᱟᱱᱟ ᱡᱩᱨᱤ ᱡᱚᱛᱟ ᱞᱟᱹᱜᱤᱫ ᱨᱮᱭᱟᱜ ᱦᱚᱸ ᱠᱟᱱᱟ ᱟᱫᱚ ᱥᱟᱱᱛᱟᱞ ᱥᱚᱢᱟᱡᱽ ᱨᱮᱭᱟᱜ ᱫᱚ ᱡᱚᱛᱚ ᱥᱮᱨᱮᱧ ᱜᱮ ᱟᱹᱰᱤ ᱢᱟᱱᱮ ᱢᱟᱱᱮ ᱨᱮᱭᱟᱜ ᱠᱟᱱᱟ ᱢᱟᱱᱮ ᱢᱤᱫᱴᱮᱱ ᱦᱚᱸ ᱵᱷᱮᱜᱟᱨ ᱫᱚ ᱵᱟᱹᱱᱩᱜᱼᱟ ᱟᱭᱢᱟ ᱟᱭᱢᱟ ᱟᱭᱢᱟ ᱜᱚᱴᱟᱝ ᱛᱮ ᱥᱤᱨᱤᱧ ᱦᱟᱹᱴᱤᱧ ᱢᱮᱱᱟᱜᱼᱟ ᱞᱟᱹᱭᱛᱮ ᱵᱟᱝ ᱪᱟᱵᱟᱜᱼᱟ ᱟᱪᱪᱷᱟ ᱢᱟ ᱛᱟᱦᱞᱮ